ᱤᱱᱟᱹ ᱠᱟᱹᱢᱤ ᱧᱟᱢ ᱠᱟᱛᱮᱫ ᱦᱚᱸ ᱛᱤᱨᱞᱟᱹ ᱠᱚ ᱞᱟᱹᱜᱤᱫ ᱧᱟᱢᱚᱜ ᱠᱟᱱᱟ ᱦᱮᱸ ᱟᱨ ᱛᱤᱨᱞᱟᱹ ᱠᱚ ᱮᱠᱞᱟ ᱚᱲᱟᱜ ᱠᱷᱚᱱ ᱵᱟᱠᱚ ᱥᱮᱱ ᱦᱚᱪᱚ ᱟᱠᱚᱣᱟ ᱚᱱᱟ ᱛᱮᱦᱚᱸ ᱠᱚ ᱛᱟᱭᱚᱢᱚᱜ ᱠᱟᱱᱟ ᱥᱮ ᱡᱟᱦᱟᱸᱭ ᱩᱱᱤ ᱡᱟᱶᱟᱭ ᱚᱲᱟᱜ ᱨᱮ ᱢᱮᱱᱟᱭ ᱠᱷᱟᱱ ᱚᱱᱟᱦᱚᱸ ᱵᱟᱠᱚ ᱥᱮᱱ ᱦᱚᱪᱚᱣᱟᱭᱟ ᱟᱡ ᱡᱟᱶᱟᱭ ᱵᱟᱭ ᱥᱮᱱ ᱦᱚᱪᱚᱣᱟᱭᱟ ᱚᱱᱟ ᱛᱮᱦᱚᱸ ᱛᱤᱨᱞᱟᱹ ᱠᱚ ᱛᱟᱭᱚᱢᱚᱜ ᱠᱟᱱᱟ ᱟᱨ ᱥᱮ ᱚᱲᱟᱜ ᱠᱷᱚᱱ ᱦᱚᱸ ᱴᱟᱠᱟᱼᱯᱚᱭᱥᱟ ᱠᱟᱹᱣᱰᱤ ᱡᱚᱫᱤ ᱵᱟᱠᱚ ᱮᱢ ᱫᱟᱲᱮᱜ ᱠᱷᱟᱱ ᱚᱱᱟ ᱠᱚ ᱛᱮᱦᱚᱸ ᱛᱚ ᱚᱱᱟ ᱠᱚᱛᱮ ᱛᱤᱨᱞᱟᱹ ᱠᱚ ᱛᱟᱭᱚᱢᱚᱜ ᱠᱟᱱᱟ ᱛᱤᱨᱞᱟᱹ ᱟᱜ ᱥᱩᱵᱤᱫᱷᱟ ᱢᱟᱱᱮ ᱩᱱᱟᱹᱜ ᱜᱟᱱ ᱥᱩᱵᱤᱫᱷᱟ ᱫᱚ ᱵᱟᱹᱱᱩᱜᱼᱟ ᱢᱟᱱᱮ ᱞᱟᱦᱟᱛᱮ ᱠᱷᱚᱱᱫᱚ ᱱᱮᱛᱟᱨ ᱫᱚ ᱮᱱᱦᱚᱸ ᱵᱷᱟᱹᱜᱤ ᱜᱮ ᱠᱟᱛᱮᱜ ᱮᱢᱟ ᱠᱚᱣᱟᱭ ᱮᱱᱦᱚᱸ ᱟᱲᱟᱜ ᱮᱜ ᱠᱚᱜᱮᱭᱟ ᱩᱱᱠᱩ ᱫᱚ ᱛᱟᱦᱞᱮ ᱵᱟᱨ ᱵᱟᱨ ᱠᱷᱚᱱ ᱫᱚ ᱢᱟᱱᱮ ᱵᱟᱠᱚ ᱥᱮᱱ ᱦᱚᱪᱚᱣᱟᱜᱼᱟ ᱟᱵᱚ ᱡᱟᱶᱟᱭ ᱚᱲᱟᱜ ᱨᱮᱱ ᱦᱚᱲ ᱟᱢ ᱡᱟᱶᱟᱭ ᱮ ᱢᱟᱱᱟᱣ ᱠᱷᱟᱱ ᱚᱲᱟᱜ ᱨᱮᱱ ᱦᱟᱢᱦᱟᱮ ᱦᱚᱧᱦᱟᱨ ᱵᱟᱠᱚ ᱢᱟᱱᱟᱣᱟ ᱚᱱᱟ ᱦᱚᱛᱮᱜ ᱛᱮ ᱤᱱᱟᱹᱛᱮ ᱮᱢ ᱦᱩᱭᱩᱜᱚᱜ ᱠᱟᱱᱟ ᱟᱫᱚ ᱚᱱᱠᱟ ᱛᱮᱜᱮ ᱛᱤᱨᱞᱟᱹ ᱠᱚᱣᱟᱜ ᱫᱚ ᱟᱭᱢᱟᱜᱮ ᱥᱮᱪᱮᱫ ᱥᱮ ᱥᱟᱢᱟᱝ ᱨᱮ ᱫᱟᱯᱨᱟᱢ ᱠᱚ ᱚᱱᱮ ᱚᱱᱠᱟ ᱛᱮᱜᱮ ᱠᱚ ᱫᱟᱨᱟᱭ ᱠᱟᱱᱟ